ᱟᱵᱚ ᱱᱚᱣᱟ ᱫᱤᱥᱚᱢ ᱨᱮᱭᱟᱜ ᱟᱹᱭᱤᱱ ᱵᱮᱵᱚᱥᱛᱷᱟ ᱨᱮᱫᱚ ᱤᱧ ᱱᱟᱥᱮ ᱯᱟᱹᱛᱭᱟᱹᱣ ᱦᱚᱸ ᱢᱮᱱᱟᱹᱧᱟ ᱟᱨ ᱱᱟᱥᱮ ᱵᱟᱝ ᱦᱚᱸ ᱵᱟᱝᱼᱟ ᱪᱮᱫᱟᱜ ᱥᱮ ᱠᱤᱪᱷᱩ ᱠᱤᱪᱷᱩ ᱵᱮᱵᱚᱥᱛᱷᱟ ᱫᱚ ᱟᱹᱰᱤ ᱱᱟᱯᱟᱭᱛᱮ ᱟᱵᱚ ᱦᱚᱲ ᱦᱚᱯᱚᱱ ᱠᱚ ᱞᱟᱹᱜᱤᱫ ᱟᱹᱰᱤ ᱜᱮ ᱱᱟᱯᱟᱭᱟ ᱢᱮᱱᱠᱷᱟᱱ ᱠᱤᱪᱷᱩ ᱠᱤᱪᱷᱩ ᱵᱮᱵᱚᱥᱛᱷᱟ ᱫᱚ ᱟᱵᱚ ᱦᱚᱲ ᱦᱚᱯᱚᱱ ᱠᱚ ᱞᱟᱹᱜᱤᱫ ᱟᱹᱰᱤᱜᱮ ᱵᱟᱹᱲᱤᱡᱼᱟ ᱪᱮᱫᱟᱜ ᱥᱮ ᱠᱤᱪᱷᱩ ᱵᱮᱵᱚᱥᱛᱷᱟ ᱨᱮᱫᱚ ᱟᱵᱚ ᱦᱚᱲ ᱦᱚᱯᱚᱱ ᱠᱚ ᱞᱟᱦᱟᱱᱛᱤᱜ ᱞᱟᱹᱜᱤᱫ ᱟᱹᱰᱤ ᱵᱮᱥ ᱩᱯᱟᱹᱭ ᱟᱹᱰᱤ ᱵᱮᱥ ᱦᱩᱫᱤᱥ ᱢᱮᱱᱟᱜᱼᱟ ᱢᱮᱱᱠᱷᱟᱱ ᱠᱤᱪᱷᱩ ᱠᱤᱪᱷᱩ ᱟᱭᱢᱟ ᱵᱮᱵᱚᱥᱛᱷᱟ ᱠᱚᱨᱮ ᱫᱚ ᱟᱹᱰᱤᱜᱮ ᱜᱷᱟᱴᱟ ᱟᱹᱰᱤᱜᱮ ᱠᱚᱥᱴᱚ ᱢᱮᱱᱟᱜᱼᱟ ᱪᱮᱫᱟᱜ ᱥᱮ ᱟᱵᱚ ᱦᱚᱲ ᱦᱚᱯᱚᱱ ᱴᱷᱮᱱ ᱫᱚ ᱴᱟᱠᱟ ᱠᱟᱹᱣᱰᱤ ᱡᱟᱹᱥᱛᱤ ᱵᱟᱝᱛᱮ ᱠᱤᱪᱷᱩ ᱵᱮᱵᱚᱥᱛᱷᱟ ᱠᱚᱨᱮ ᱫᱚ ᱟᱹᱰᱤᱵᱚᱱ ᱠᱚᱪᱞᱚᱱᱚᱜᱼᱟ ᱢᱮᱱᱠᱷᱟᱱ ᱠᱤᱪᱷᱩ ᱠᱤᱪᱷᱩ ᱵᱮᱵᱚᱥᱛᱷᱟ ᱨᱮᱫᱚ ᱟᱵᱚ ᱨᱮᱸᱜᱮᱡ ᱦᱚᱲ ᱦᱚᱯᱚᱱ ᱠᱚ ᱞᱟᱹᱜᱤᱫ ᱫᱚ ᱟᱹᱰᱤᱜᱮ ᱱᱟᱯᱟᱭᱟ ᱚᱱᱠᱟ ᱞᱮᱠᱟᱛᱮ ᱤᱧᱫᱚ ᱠᱤᱪᱷᱩ ᱵᱮᱵᱚᱥᱛᱷᱟ ᱨᱮᱫᱚ ᱟᱹᱰᱤ ᱯᱟᱹᱛᱭᱟᱹᱣ ᱢᱮᱱᱟᱜᱼᱟ ᱢᱮᱱᱠᱷᱟᱱ ᱠᱤᱪᱷᱩ ᱵᱮᱵᱚᱥᱛᱷᱟ ᱨᱮᱫᱚ ᱯᱟᱹᱛᱭᱟᱹᱣ ᱵᱟᱝᱛᱤᱧ ᱢᱮᱱᱟᱜᱼᱟ